ᱤᱧ ᱫᱟᱨᱮ ᱠᱚ ᱨᱚᱦᱚᱭ ᱞᱟᱹᱜᱤᱫ ᱛᱮ ᱡᱮ ᱚᱢᱚᱱ ᱞᱮᱱᱠᱷᱟᱱ ᱡᱚᱛᱚᱱ ᱫᱚᱨᱠᱟᱨᱚᱜᱼᱟ ᱛᱟᱨᱯᱚᱨᱮ ᱡᱚᱛᱚᱱ ᱠᱟᱛᱮ ᱦᱟᱥᱟ ᱠᱚ ᱮᱢᱟᱜ ᱦᱩᱭᱩᱜᱼᱟ ᱠᱷᱩᱵ ᱵᱷᱟᱹᱜᱤ ᱡᱮᱢᱚᱱ ᱦᱩᱭᱩᱜᱼᱢᱟ ᱟᱨ ᱫᱟᱨᱮ ᱠᱚᱨᱮᱱᱟᱜ ᱫᱚ ᱟᱨ ᱯᱚᱨᱟᱢᱚᱨᱥᱚ ᱫᱚ ᱜᱚᱲᱚᱢ ᱵᱩᱲᱦᱤ ᱜᱚᱲᱚᱢ ᱦᱟᱲᱟᱢ ᱴᱷᱮᱱ ᱠᱷᱚᱱ ᱦᱟᱛᱟᱣ ᱟᱹᱧ ᱟᱨ ᱩᱱᱠᱩ ᱠᱚᱴᱷᱮᱱ ᱠᱷᱩᱵ ᱵᱷᱟᱹᱜᱤ ᱠᱚ ᱞᱟᱹᱭ ᱫᱟᱲᱮᱭᱟᱜᱼᱟ ᱡᱮ ᱫᱟᱨᱮ

ᱵᱷᱟᱹᱞᱤᱧᱚᱜ ᱛᱮ ᱵᱮᱱᱟᱣ ᱞᱮᱱᱠᱷᱟᱱ ᱵᱷᱟᱹᱞᱤᱭᱟᱜ ᱟᱨ ᱩᱱᱠᱩ ᱴᱷᱮᱱ ᱠᱷᱚᱱ ᱯᱚᱨᱟᱢᱚᱨᱥᱚᱫᱩᱧ ᱦᱟᱛᱟᱣᱟ ᱜᱚᱲᱚᱢ ᱦᱟᱲᱟᱢ ᱜᱚᱲᱚᱢ ᱵᱩᱰᱷᱤ ᱴᱷᱮᱱ ᱠᱷᱚᱱ